ᱦᱮᱸ ᱡᱚᱦᱟᱨ ᱜᱮ ᱟᱵᱮᱱ ᱫᱚ ᱚᱱᱟ ᱤᱭᱟᱹ ᱚᱴᱳ ᱰᱨᱟᱭᱵᱷᱟᱨ ᱵᱮᱱ ᱞᱟᱹᱭᱮᱜᱼᱟ ᱜᱮᱢᱠᱮ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱟᱫᱚ ᱤᱭᱟᱹ ᱜᱚᱢᱠᱮ ᱦᱚᱞᱟᱢᱟ ᱧᱤᱫᱟᱹᱢᱟ ᱧᱤᱫᱟᱹᱭᱮᱱᱛᱮ ᱟᱫᱚ ᱩᱱᱟᱹᱜ ᱴᱷᱤᱠ ᱴᱷᱟᱠ ᱥᱟᱺᱦᱤᱡ ᱢᱟᱱᱮ ᱟᱵᱮᱱ ᱥᱟᱶ ᱨᱚᱯᱚᱲ ᱠᱚᱦᱚᱸ ᱵᱟᱝ ᱦᱩᱭ ᱞᱮᱱᱟ ᱟᱨ ᱟᱵᱮᱱᱟᱜ ᱦᱚᱸ ᱛᱷᱚᱲᱟᱜᱟᱱ ᱪᱟᱬ ᱛᱟᱦᱮᱸ ᱠᱟᱱᱟ ᱟᱫᱚ ᱜᱚᱢᱠᱮ ᱦᱚᱞᱟ ᱡᱮ ᱟᱵᱮᱱᱟᱜ ᱞᱤᱧ ᱜᱮᱞᱢᱤᱫ ᱴᱟᱲᱟᱝ ᱚᱠᱛᱚ ᱚᱱᱟᱲᱟ ᱥᱴᱮᱥᱮᱱ ᱨᱮ ᱡᱚᱠᱷᱞᱤᱧ ᱯᱷᱮᱰ ᱮᱱᱟ ᱟᱫᱚ ᱟᱵᱮᱱᱟᱜ ᱚᱴᱳ ᱡᱚᱠᱷᱚᱱᱞᱤᱧ ᱟᱹᱞᱤᱧ ᱥᱮᱴᱮᱨᱚᱜ ᱚᱲᱟᱜ ᱛᱮ ᱥᱮᱴᱮᱨᱚᱜ ᱞᱟᱹᱜᱤᱫ ᱡᱚᱠᱷᱚᱱᱞᱤᱧ ᱜᱟᱞᱢᱟᱨᱟᱣ ᱠᱮᱫᱟ ᱟᱵᱮᱱ ᱥᱟᱶ ᱟᱫᱚ ᱜᱚᱢᱠᱮ ᱟᱵᱮᱱᱟᱜ ᱜᱟᱞᱢᱟᱨᱟᱣ ᱠᱚᱦᱚᱸ ᱟᱹᱰᱤ ᱱᱟᱯᱟᱭᱞᱤᱧ ᱵᱩᱡᱷᱟᱹᱣ ᱞᱮᱫᱟ ᱥᱟᱶ ᱥᱟᱶᱛᱮ ᱡᱮ ᱟᱵᱮᱱ ᱡᱮ ᱱᱩᱱᱟᱹᱜ ᱥᱩᱞᱩᱠ ᱱᱤᱨᱟᱹᱭᱛᱮ ᱱᱩᱱᱟᱹᱜ ᱵᱮᱥ ᱥᱟᱺᱦᱤᱡ ᱤᱭᱟᱹᱛᱮ ᱡᱮ ᱟᱹᱞᱤᱧ ᱦᱚᱞᱟ ᱚᱲᱟᱜ ᱵᱮᱱ ᱥᱮᱴᱮᱨ ᱦᱚᱴᱚ ᱠᱟᱜ ᱞᱤᱧᱟᱹ ᱟᱫᱚ ᱱᱚᱣᱟᱜᱮᱞᱤᱧ ᱵᱚᱛᱚᱨ ᱛᱟᱦᱮᱸ ᱠᱟᱱᱟ ᱡᱮ ᱟᱞᱮ ᱟᱹᱛᱩ ᱨᱮᱱᱟᱜ ᱦᱚᱨ ᱰᱟᱦᱟᱨ ᱠᱚᱢᱟ ᱟᱹᱰᱤ ᱵᱟᱹᱲᱤᱡ ᱜᱮ ᱞᱚᱥᱚᱫ ᱦᱚᱸ ᱫᱚᱢᱮ ᱞᱚᱥᱚᱫ ᱜᱮᱭᱟ ᱟᱨ ᱜᱟᱰᱟ ᱜᱟᱰᱟ ᱠᱷᱚᱱ ᱛᱮᱦᱚᱸ ᱯᱮᱨᱮᱡ ᱟᱠᱟᱱᱟ ᱟᱫᱚ ᱮᱱᱛᱮ ᱨᱮᱦᱚᱸ ᱡᱮ ᱱᱚᱜᱼᱚᱭ ᱟᱵᱮᱱ ᱟᱨᱠᱤ ᱟᱹᱰᱤ ᱥᱩᱞᱩᱠ ᱱᱤᱨᱟᱹᱭᱛᱮ ᱟᱹᱰᱤ ᱵᱮᱥ ᱵᱮᱥᱛᱮ ᱚᱲᱟᱜ ᱵᱮᱱ ᱥᱮᱴᱮᱨ ᱦᱚᱴᱚ ᱠᱟᱜ ᱞᱤᱧᱟᱹ ᱦᱚᱞᱟ ᱟᱫᱚ ᱱᱚᱣᱟ ᱠᱷᱟᱹᱛᱤᱨ ᱫᱚ ᱜᱚᱢᱠᱮ ᱟᱹᱰᱤᱜᱟᱱ ᱟᱵᱮᱱ ᱥᱟᱨᱦᱟᱣ ᱞᱤᱧ ᱥᱟᱨᱦᱟᱣ ᱥᱟᱱᱟᱭᱮᱫ ᱞᱤᱧᱟᱹ ᱥᱮᱞᱤᱧ ᱥᱟᱨᱦᱟᱣᱮᱫ ᱵᱮᱱᱟ ᱟᱨ ᱪᱮᱫᱟᱜ ᱥᱮ ᱵᱟᱝᱢᱟ ᱟᱹᱞᱤᱧ ᱚᱲᱟᱜ ᱦᱚᱲ ᱠᱚᱦᱚᱸ ᱱᱚᱣᱟ ᱦᱚᱛᱮᱡᱛᱮ ᱟᱹᱰᱤᱜᱟᱱ ᱪᱤᱱᱛᱟᱹ ᱨᱮᱠᱚ ᱛᱟᱦᱮᱸ ᱠᱟᱱᱟ ᱟᱨᱠᱤ ᱟᱫᱚ ᱚᱲᱟᱜ ᱠᱚᱨᱮᱱ ᱦᱚᱲ ᱠᱚᱦᱚᱸ ᱡᱮ ᱟᱹᱞᱤᱧ ᱡᱚᱠᱷᱚᱱ ᱞᱤᱧ ᱥᱮᱴᱮᱨ ᱮᱱᱟ ᱥᱮᱴᱮᱨ ᱠᱟᱛᱮᱜ ᱟᱫᱚ ᱚᱱᱟ ᱜᱮᱠᱚ ᱠᱩᱞᱤᱭᱮᱜ ᱞᱤᱧᱟ ᱡᱮ ᱱᱚᱝᱠᱟᱱ ᱵᱟᱹᱲᱤᱡ ᱦᱚᱨ ᱨᱮ ᱚᱴᱳ ᱛᱮᱜᱮᱢ ᱦᱮᱡ ᱱᱟ ᱟᱫᱚ ᱦᱚᱨ ᱰᱟᱦᱟᱨ ᱠᱚᱨᱮᱜ ᱪᱮᱫ ᱮᱸᱴᱠᱮᱴᱚᱬᱮ ᱵᱟᱝ ᱦᱩᱭ ᱠᱟᱱᱟ ᱛᱚ ᱥᱮ ᱚᱴᱚ ᱰᱨᱭᱵᱷᱟᱨ ᱠᱚᱫᱚ ᱡᱟᱦᱟᱸ ᱪᱮᱜ ᱟᱢ ᱥᱟᱶ ᱛᱮ ᱥᱮᱨᱚᱠᱚᱢ ᱵᱮᱵᱟᱹᱲᱤᱡ ᱠᱚ ᱵᱟᱝ ᱠᱚ ᱠᱟᱹᱢᱤ ᱠᱟᱫᱟ ᱛᱚ ᱟᱫᱚᱧ ᱢᱮᱛᱟ ᱠᱚ ᱠᱟᱱᱟ ᱵᱟᱝ ᱵᱟᱝ ᱟᱹᱰᱤ ᱱᱟᱯᱟᱭ ᱰᱨᱟᱭᱵᱷᱟᱨ ᱮ ᱛᱟᱦᱮᱸ ᱠᱟᱱᱟ ᱟᱹᱰᱤ ᱵᱮᱥᱴᱷᱤᱠ ᱥᱟᱺᱦᱤᱡ ᱥᱩᱞᱩᱠ ᱱᱤᱨᱟᱹᱭ ᱛᱮ ᱚᱲᱟᱜ ᱡᱚᱞᱟᱭ ᱥᱮᱴᱮᱨ ᱦᱚᱴᱚ ᱠᱟᱹᱫᱤᱧ ᱛᱮ ᱟᱫᱚ ᱟᱞᱮ ᱚᱲᱟᱜ ᱦᱚᱲ ᱯᱟᱦᱚᱴᱟ ᱠᱷᱚᱱ ᱥᱮ ᱟᱹᱞᱤᱧ ᱯᱟᱦᱚᱴᱟ ᱠᱷᱚᱱ ᱢᱟ ᱜᱚᱢᱠᱮ ᱛᱟᱦᱚᱞᱮ ᱟᱹᱰᱤ ᱟᱹᱰᱤ ᱥᱟᱭ ᱥᱟᱭ ᱥᱟᱨᱦᱟᱣ ᱜᱩᱱᱢᱟᱱ ᱥᱟᱨᱦᱟᱣ ᱞᱤᱧ ᱪᱟᱞ ᱟᱵᱮᱱ ᱠᱟᱱᱟ ᱟᱨ ᱱᱚᱝᱠᱟᱜᱮ ᱡᱟᱦᱟᱸ ᱛᱤᱸᱥ ᱠᱚᱨᱮᱜ ᱟᱨ ᱚᱱᱠᱟ ᱮᱸᱴᱠᱮᱴᱚᱬᱮ ᱨᱮᱞᱤᱧ ᱯᱟᱲᱟᱣ ᱞᱮᱱᱠᱷᱟᱱ ᱟᱨ ᱚᱱᱠᱟᱞᱤᱧ ᱟᱵᱮᱱ ᱥᱟᱶ ᱛᱮᱞᱤᱧ ᱡᱳᱜᱟᱡᱳᱜᱟ ᱟᱫᱚ ᱚᱱᱠᱟᱜᱮ ᱟᱨᱚ ᱚᱱᱠᱟ ᱟᱹᱜᱩ ᱥᱮᱴᱮᱨ ᱠᱟᱹᱞᱤᱧ ᱢᱮ ᱟᱪᱪᱷᱟ ᱴᱷᱤᱠ ᱜᱮᱭᱟ ᱜᱚᱢᱠᱮ ᱴᱷᱤᱠ ᱴᱷᱤᱠ ᱴᱷᱤᱠ ᱜᱮᱭᱟ ᱢᱟ ᱛᱚᱵᱮ ᱦᱮᱸ ᱤᱱᱠᱟᱹᱜᱮ ᱦᱮᱸ ᱢᱟ ᱛᱚᱵᱮ ᱜᱚᱢᱠᱮ ᱟᱨᱚ ᱫᱚᱦᱲᱟ ᱥᱮᱱᱞᱤᱧ ᱥᱟᱨᱦᱟᱣᱮᱫ ᱵᱮᱱᱟ ᱥᱟᱨᱦᱟᱣ ᱠᱟᱛᱮᱜ ᱢᱟ ᱫᱚᱦᱚᱭᱮᱜᱼᱟ ᱞᱤᱧ ᱦᱮᱸ